ᱦᱮᱸ ᱜᱮᱢ ᱠᱷᱮᱞᱳᱰ ᱫᱚ ᱟᱛᱳ ᱴᱚᱴᱷᱟ ᱨᱮᱱ ᱦᱚᱲ ᱠᱚ ᱩᱯᱚᱠᱟᱨᱚᱜ ᱜᱮᱭᱟ ᱪᱮᱫᱟᱜ ᱥᱮ ᱤᱧᱦᱚᱸ ᱯᱟᱹᱦᱤᱞ ᱟᱭᱢᱟ ᱵᱷᱩᱲᱤ ᱛᱟᱦᱮᱸ ᱞᱮᱱ ᱛᱤᱧᱟᱹ ᱤᱧ ᱢᱟᱴᱷ ᱨᱮ ᱦᱮᱡ ᱠᱟᱛᱮ ᱫᱟᱹᱲ ᱵᱟᱲᱟᱭ ᱵᱮᱭᱟᱢ ᱠᱚᱨᱟᱣ ᱠᱟᱛᱮ ᱟᱭᱢᱟᱧ ᱯᱟᱛᱞᱟᱣ ᱠᱟᱱᱛᱮ ᱱᱤᱛᱚᱜ ᱤᱧᱟᱹᱜ ᱛᱟᱲᱟᱢ ᱵᱟᱲᱟᱭ ᱫᱩᱲᱩᱵ ᱜᱤᱛᱤᱡ ᱤᱧᱟᱹᱜ ᱚᱥᱩᱵᱤᱫᱟ ᱵᱟᱝ ᱦᱩᱭᱩᱜ ᱠᱟᱱ ᱛᱤᱧᱟᱹ ᱵᱟᱝᱠᱷᱟᱱ ᱯᱟᱹᱦᱤᱞ ᱫᱚ ᱫᱚᱢᱮ ᱚᱥᱩᱵᱤᱫᱟ ᱜᱮ ᱵᱩᱡᱷᱟᱹᱜ ᱠᱟᱱ ᱛᱟᱦᱮᱱᱟ ᱟᱛᱳ ᱴᱚᱴᱷᱟᱨᱮᱱ ᱦᱚᱲ ᱠᱚᱦᱚᱸ ᱤᱧ ᱧᱮᱞᱛᱮ ᱪᱟᱞᱟᱜ ᱟᱠᱚ ᱫᱤᱱᱟᱹᱢ ᱜᱮ ᱥᱮᱛᱟᱜ ᱟᱨ ᱟᱹᱭᱩᱵ ᱨᱮ ᱫᱟᱹᱲ ᱟᱠᱚ ᱚᱠᱛᱚ ᱨᱮ ᱵᱮᱭᱟᱢ ᱦᱚᱸᱠᱚ ᱠᱚᱨᱟᱣᱟ ᱡᱟᱦᱟᱸ ᱢᱚᱱ ᱟᱨ ᱦᱚᱲᱢᱚ ᱦᱚᱸ ᱨᱟᱹᱥᱠᱟᱹ ᱜᱮ ᱵᱩᱡᱷᱟᱹᱜᱼᱟ ᱢᱚᱱ ᱦᱚᱸ ᱟᱹᱰᱤ ᱦᱟᱞᱠᱟ ᱜᱮ ᱵᱩᱡᱷᱟᱹᱜᱼᱟ ᱵᱮᱭᱟᱢ ᱠᱚᱨᱟᱣ ᱞᱮᱠᱷᱟᱱ ᱫᱚ ᱡᱟᱦᱟᱱᱟᱜ ᱨᱳᱜᱽ ᱡᱟᱞᱟ ᱫᱚ ᱵᱟᱝ ᱦᱩᱭᱩᱜᱼᱟ ᱫᱤᱱᱟᱹᱢ ᱜᱮ ᱫᱟᱹᱲ ᱞᱮᱠᱷᱟᱱ ᱡᱟᱦᱟᱱᱟᱜ ᱵᱤᱯᱚᱫ ᱦᱚᱸ ᱦᱮᱡ ᱞᱮᱱᱠᱷᱟᱱ ᱚᱠᱛᱚ ᱨᱮ ᱫᱟᱹᱲ ᱜᱟᱱᱚᱜᱼᱟ ᱟᱨ ᱵᱟᱝᱠᱷᱟᱱ ᱦᱚᱲᱢᱚ ᱟᱭᱢᱟ ᱵᱷᱩᱲᱤ ᱛᱟᱦᱮᱸ ᱞᱮᱱᱠᱷᱟᱱ ᱫᱟᱹᱲ ᱵᱟᱝ ᱜᱟᱱᱚᱜᱼᱟ ᱵᱤᱯᱚᱫ ᱠᱚᱨᱮ ᱚᱱᱟ ᱠᱷᱟᱹᱛᱤᱨ ᱫᱤᱱᱟᱹᱢ ᱜᱮ ᱫᱟᱹᱲ ᱟᱨ ᱵᱮᱭᱟᱢ ᱫᱚ ᱞᱟᱹᱠᱛᱤ ᱜᱮᱭᱟ ᱡᱟᱦᱟᱸ ᱠᱮ ᱟᱵᱚ ᱟᱭᱢᱟ ᱵᱷᱟᱜᱮ ᱦᱩᱭᱩᱜ ᱛᱟᱵᱚᱱᱟ ᱡᱚᱛᱚ ᱦᱚᱲᱜᱮ ᱵᱮᱭᱟᱢ ᱫᱚᱨᱠᱟᱨ ᱥᱚᱢᱚᱭ ᱨᱮ ᱫᱟᱹᱲ ᱫᱚᱨᱠᱟᱨ ᱵᱟᱝᱠᱷᱟᱱ ᱫᱚ ᱨᱳᱜᱽ ᱡᱟᱞᱟᱛᱮ ᱦᱚᱲᱠᱚ ᱜᱚᱡᱚᱜᱼᱟ ᱤᱧ ᱧᱮᱞᱛᱮ ᱟᱞᱮ ᱟᱛᱳᱨᱮᱱ ᱢᱤᱫᱴᱮᱡ ᱫᱟᱫᱟ ᱢᱟᱴᱷ ᱨᱮ ᱫᱟᱹᱲᱮ ᱦᱤᱡᱩᱜᱼᱟ ᱥᱮᱛᱟᱜ ᱵᱮᱞᱟ ᱡᱟᱦᱟᱸ ᱠᱤ ᱯᱟᱹᱦᱤᱞ ᱩᱱᱤ ᱟᱭᱢᱟ ᱵᱷᱩᱲᱤ ᱛᱟᱦᱮᱸ ᱞᱮᱱ ᱛᱟᱭᱟ ᱟᱨ ᱚᱠᱛᱚ ᱥᱟᱶ ᱩᱱᱤ ᱵᱮᱭᱟᱢ ᱟᱨ ᱫᱟᱹᱲ ᱠᱟᱛᱮ ᱱᱤᱛᱚᱜ ᱩᱱᱤᱭᱟᱜ ᱵᱷᱩᱲᱤ ᱵᱟᱝ ᱦᱮᱱᱟᱜ ᱛᱟᱭᱟ ᱡᱟᱦᱟᱸ ᱛᱮ ᱩᱱᱤᱭᱟᱜ ᱯᱟᱹᱦᱤᱞ ᱫᱩᱲᱩᱵ ᱛᱮᱛᱤᱸᱜᱩ ᱛᱮ ᱮᱱᱠᱷᱟᱱ ᱫᱟᱬᱟ ᱵᱟᱲᱟᱭ ᱛᱮᱦᱚᱸ ᱟᱹᱰᱤ ᱡᱟᱹᱥᱛᱤ ᱚᱥᱩᱵᱤᱫᱟ ᱦᱩᱭᱩᱜ ᱠᱟᱱ ᱛᱟᱦᱮᱸ ᱠᱟᱱᱟ ᱱᱤᱭᱟᱹ ᱚᱠᱛᱚ ᱫᱚ ᱩᱱᱤ ᱫᱟᱫᱟᱭ ᱵᱷᱩᱲᱤ ᱠᱚᱢ ᱠᱟᱱ ᱛᱟᱭᱟ ᱡᱟᱦᱟᱸ ᱛᱮ ᱩᱱᱤᱭᱟᱜ ᱫᱩᱲᱩᱵ ᱛᱤᱸᱜᱩ ᱫᱟᱬᱟ ᱵᱟᱲᱟᱭ ᱚᱥᱩᱵᱤᱫᱷᱟ ᱵᱟᱝ ᱦᱩᱭᱩᱜ ᱠᱟᱱ ᱛᱟᱭᱟ ᱟᱨᱦᱚᱸ ᱦᱚᱲ ᱢᱮᱱᱟᱜ ᱠᱚᱣᱟ ᱴᱚᱞᱟᱨᱮᱱ ᱩᱱᱠᱩ ᱮᱦᱚᱵ ᱠᱟᱫᱟ ᱠᱚ ᱥᱮᱛᱟᱜ ᱥᱮᱛᱟᱜ ᱫᱟᱹᱲ ᱟᱨ ᱵᱮᱭᱟᱢ ᱡᱟᱦᱟᱸ ᱟᱭᱢᱟ ᱜᱮ ᱩᱯᱚᱠᱟᱨᱵᱚᱱᱟ ᱚᱱᱟ ᱠᱷᱟᱹᱛᱤᱨ ᱵᱮᱭᱟᱢ ᱫᱚ ᱫᱤᱱᱟᱢ ᱜᱮ ᱫᱚᱨᱠᱟᱨ ᱠᱟᱱᱟ ᱟᱨ ᱫᱤᱱᱟᱹᱢ ᱜᱮ ᱫᱟᱹᱲ ᱦᱚᱸ ᱫᱚᱨᱠᱟᱨ ᱠᱟᱱᱟ ᱡᱟᱦᱟᱸ ᱟᱵᱚ ᱟᱭᱢᱟᱭ ᱩᱯᱚᱠᱟᱨ ᱵᱚᱱᱟ